ᱦᱮᱞᱳ ᱦᱚᱸ ᱦᱮᱸ ᱦᱮᱸ ᱦᱮᱸ ᱦᱮᱸ ᱢᱟ ᱢᱟ ᱨᱚᱲ ᱢᱮ ᱨᱚᱲ ᱢᱮ ᱪᱮᱫ ᱠᱷᱚᱵᱚᱨ ᱟᱭᱢᱟ ᱫᱤᱱ ᱯᱚᱨ ᱯᱷᱳᱱ ᱠᱮᱫᱟ ᱦᱮᱸ ᱦᱮᱸ ᱦᱮᱸ ᱦᱮᱸ ᱚᱱᱟ ᱠᱚᱢᱟ ᱮᱱᱛᱮᱫ ᱡᱚᱡᱚᱢ ᱢᱟ ᱟᱹᱰᱤ ᱟᱸᱴ ᱜᱮ ᱢᱚᱱᱮ ᱟᱫᱚ ᱢᱟ ᱞᱟᱹᱭ ᱢᱮ ᱦᱮᱸ ᱦᱮᱸ ᱦᱮᱸ ᱦᱮᱸ ᱴᱷᱤᱠ ᱜᱮᱭᱟ ᱴᱷᱤᱠ ᱜᱮᱭᱟ ᱟᱫᱚ ᱦᱤᱡᱩᱜ ᱛᱟᱞᱟᱝ ᱢᱮ ᱛᱟᱦᱚᱞᱮ ᱦᱤᱨᱤ ᱤᱫᱤᱧ ᱛᱟᱞᱟᱝ ᱢᱮ ᱦᱮᱸ ᱦᱮᱸ ᱦᱮᱸ ᱦᱮᱸ ᱟᱞᱮᱭᱟᱜ ᱯᱚᱨᱚᱵ ᱟᱞᱮᱭᱟᱜ ᱯᱚᱨᱚᱵ ᱢᱟ ᱯᱟᱨᱚᱢᱮᱱ ᱡᱚᱢ ᱤᱫᱤ ᱠᱮᱫᱼᱮᱢ ᱟᱞᱮᱭᱟᱜ ᱯᱚᱨᱚᱵ ᱨᱮᱢᱟ ᱚ ᱟᱫᱚ ᱪᱮᱫ ᱞᱮᱠᱟᱢ ᱡᱚᱢ ᱵᱟᱲᱟ ᱠᱮᱫᱟ ᱟᱪᱷᱟ ᱨᱚᱠᱚᱡ ᱞᱮᱴᱚ ᱵᱟᱝ ᱨᱚᱠᱚᱡ ᱞᱮᱴᱚ ᱫᱚ ᱟᱹᱰᱤ ᱢᱚᱡᱽ ᱥᱤᱵᱤᱞᱟ ᱟᱨᱦᱚᱸ ᱛᱷᱚᱲᱟ ᱜᱟᱱ ᱫᱚ ᱯᱤᱴᱷᱟᱹ ᱞᱮᱠᱷᱟᱱᱫᱚ ᱟᱹᱰᱤ ᱢᱚᱡᱽ ᱥᱤᱵᱤᱞᱟ ᱨᱚᱠᱚᱡ ᱯᱤᱴᱷᱟᱹ ᱠᱚᱫᱚ ᱴᱷᱤᱠ ᱜᱮᱭᱟ ᱟᱫᱚ ᱦᱤᱡᱩᱜᱚᱜ ᱢᱮ ᱚᱱᱛᱮ ᱟᱯᱮ ᱥᱮᱫ ᱢᱟ ᱮᱱᱛᱮ ᱠᱮᱭᱟᱨ ᱫᱤᱥᱚᱢ ᱛᱚ ᱟᱞᱮ ᱥᱮᱫ ᱫᱚ ᱡᱚᱞᱟ ᱫᱤᱥᱚᱢ ᱟᱫᱚ ᱦᱤᱡᱩᱜᱚᱜ ᱢᱮ ᱦᱮᱸ ᱦᱟᱸᱜ ᱯᱮᱲᱟ ᱪᱟᱞᱟᱜ ᱢᱮ ᱵᱟᱨᱼᱯᱮ ᱫᱤᱱ ᱜᱟᱱ ᱨᱚᱠᱚᱡ ᱫᱚ ᱵᱟᱨᱭᱟ ᱯᱮᱭᱟ ᱨᱚᱠᱚᱢ ᱛᱮᱠᱚ ᱡᱚᱢᱚᱜᱼᱟ ᱢᱤᱫ ᱫᱚᱢ ᱫᱚ ᱛᱤᱠᱤ ᱠᱟᱛᱮᱫ ᱥᱩᱭ ᱠᱟᱛᱮᱫ ᱦᱚᱸᱢ ᱡᱚᱢᱮᱭᱟ ᱟᱨ ᱡᱟᱦᱟᱸ ᱥᱚᱸᱜᱮ ᱞᱮᱴᱚ ᱠᱟᱛᱮᱫ ᱮᱢ ᱡᱚᱢ ᱫᱟᱲᱮᱭᱟᱭᱟ ᱯᱤᱴᱷᱟᱹ ᱠᱟᱛᱮᱫ ᱮᱢ ᱡᱚᱢ ᱫᱟᱲᱮᱭᱟᱭᱟ ᱟᱨᱦᱚᱸ ᱥᱟᱢᱟᱜ ᱠᱟᱛᱮᱫ ᱦᱚᱸ ᱟᱨ ᱡᱟᱹᱥᱛᱤ ᱥᱟᱢᱟᱜ ᱠᱟᱛᱮᱫ ᱡᱚᱢ ᱞᱮᱠᱚ ᱠᱷᱟᱱ ᱜᱮ ᱵᱷᱤᱴᱟᱢᱤᱱ ᱫᱚ ᱡᱟᱹᱥᱛᱤ ᱫᱚ ᱢᱮᱱᱟᱜᱼᱟ ᱨᱚᱠᱚᱡ ᱨᱮᱫᱚ

ᱦᱩᱸ ᱦᱩᱸ ᱦᱩᱸ ᱢᱟ ᱚᱠᱟ ᱦᱤᱞᱳᱜ ᱮᱢ ᱥᱚᱢᱚᱭᱚᱜ ᱠᱟᱱᱟ ᱦᱤᱡᱩᱜᱚᱜ ᱢᱮ ᱦᱮᱸ ᱜᱟᱯᱟ ᱢᱮᱭᱟᱝ ᱥᱮᱫ ᱜᱮ ᱦᱤᱡᱩᱜᱚᱜ ᱢᱮ ᱡᱚᱢ ᱦᱚᱸᱢ ᱡᱚᱢ ᱫᱟᱨᱟᱭᱟ ᱯᱮᱲᱟ ᱦᱚᱢ ᱯᱮᱲᱟ ᱫᱟᱨᱟᱜᱼᱟ ᱦᱩᱸ ᱦᱮᱸ ᱴᱷᱤᱠᱜᱮᱭᱟ ᱟᱫᱚ ᱨᱚᱠᱚᱡ ᱚᱣᱟᱨ ᱠᱟᱛᱮᱫ ᱛᱤᱠᱤ ᱠᱟᱛᱮᱫ ᱥᱩᱭ ᱠᱟᱛᱮᱫ ᱟᱹᱨᱩᱯ ᱥᱟᱯᱷᱟ ᱠᱟᱛᱮᱫ ᱟᱫᱚ ᱚᱱᱟ ᱩᱛᱩ ᱠᱚ ᱦᱩᱭᱩᱜᱚᱜᱼᱟ ᱢᱚᱡᱽ ᱛᱮ ᱟᱨ ᱚᱱᱟ ᱪᱮᱫ ᱠᱚ ᱢᱮᱛᱟᱜ ᱠᱟᱱᱟ ᱵᱩᱞᱩᱝ ᱢᱟᱹᱨᱤᱪ ᱢᱚᱥᱞᱟ ᱡᱚᱛᱚ ᱠᱚ ᱯᱩᱨᱟᱹ ᱛᱮ ᱞᱟᱜᱟᱣ ᱠᱟᱛᱮᱫ ᱵᱮᱸᱜᱟᱲ ᱥᱚᱸᱜᱮ ᱜᱷᱚᱱᱴᱚ ᱞᱮᱠᱚ ᱠᱷᱟᱱ ᱟᱨᱦᱚᱸ ᱟᱹᱰᱤ ᱢᱚᱡᱽ ᱠᱚ ᱥᱤᱵᱤᱞᱟ ᱵᱮᱸᱜᱟᱲ ᱥᱚᱸᱜᱮ

ᱦᱮᱸ ᱵᱮᱸᱜᱟᱲ ᱥᱚᱸᱜᱮ ᱛᱷᱚᱲᱟ ᱜᱷᱚᱱᱴᱚ ᱞᱮᱠᱚ ᱠᱷᱟᱱ ᱫᱚ ᱢᱚᱡᱽ ᱜᱮᱠᱚ ᱥᱤᱵᱤᱞᱟ ᱟᱨᱦᱚᱸ ᱠᱩᱲᱪᱟᱹ ᱞᱟᱜᱟᱣ ᱧᱚᱜ ᱟᱠᱚ ᱠᱷᱟᱱ ᱢᱚᱡᱽ ᱜᱮᱠᱚ ᱥᱤᱵᱤᱞᱟ ᱴᱷᱤᱠᱜᱮᱭᱟ ᱛᱟᱦᱚᱞᱮ ᱛᱤᱥᱮᱢ ᱥᱚᱢᱚᱭᱚᱜ ᱠᱟᱱᱟ ᱢᱟ ᱛᱚᱵᱮ ᱦᱤᱡᱩᱜᱚᱜ ᱢᱮ ᱦᱮᱸ ᱴᱷᱤᱠ ᱜᱮᱭᱟ ᱢᱟ